ᱥᱚᱨᱠᱟᱨ ᱫᱚᱭ ᱮᱢᱟᱵᱚᱱ ᱠᱟᱱ ᱜᱮᱭᱟ ᱦᱩᱱᱟᱹᱝ ᱚᱜ ᱠᱳᱴᱟ ᱠᱚᱨᱮ ᱪᱟᱣᱞᱮ ᱠᱚ ᱫᱟᱹᱞ ᱠᱚ ᱵᱩᱞᱩᱝ ᱠᱚ ᱟᱨᱚ ᱞᱩᱜᱽᱲᱤ ᱞᱟᱯᱚ ᱦᱚᱭ ᱮᱢᱚᱜ ᱠᱟᱱ ᱜᱮᱭᱟ ᱟᱹᱰᱤᱜᱮ ᱥᱩᱵᱤᱫᱷᱟ ᱟᱠᱟᱫ ᱵᱚᱱᱟᱭ ᱥᱩᱵᱤᱫᱷᱟ ᱫᱚ ᱟᱫᱚ ᱱᱤᱛᱚᱜ ᱢᱟ ᱱᱟᱦᱟᱸᱜ ᱵᱚᱱᱫᱷ ᱟᱠᱟᱱᱟ ᱯᱚᱧᱪᱟᱭᱮᱛ ᱠᱚᱦᱚᱸ ᱟᱫᱚ ᱦᱤᱡᱩᱜ ᱠᱟᱱᱟ ᱥᱮ ᱵᱟᱭ ᱦᱤᱡᱩᱜᱼᱟ ᱧᱟᱢ ᱟᱵᱚᱱ ᱥᱮ ᱵᱟᱵᱚᱱ ᱧᱟᱢᱟ ᱵᱟᱞᱮ ᱧᱟᱢᱟ ᱚᱱᱟ ᱢᱟ ᱵᱟᱭ ᱢᱮᱱᱚᱜᱚᱜ ᱠᱟᱱᱟ ᱟᱫᱚ ᱪᱟᱨ ᱢᱟᱹᱦᱱᱟᱹ ᱱᱤᱛᱚᱜ ᱢᱟ ᱦᱩᱭᱩᱜ ᱠᱟᱱᱟ ᱵᱟᱭ ᱧᱟᱢ ᱠᱟᱱᱟ ᱵᱷᱳᱴ ᱠᱷᱟᱹᱛᱤᱨ ᱛᱮ ᱵᱚᱱᱫᱚ ᱟᱠᱟᱱᱟ ᱟᱫᱚ ᱚᱠᱚᱭ ᱠᱚ ᱫᱟᱲᱮᱜ ᱠᱟᱱᱟ ᱵᱟᱠᱚ ᱫᱟᱲᱮᱜ ᱠᱟᱱᱟ ᱟᱨ ᱚᱱᱟ ᱱᱟᱦᱟᱸᱜ ᱟᱨᱚ ᱠᱚ ᱞᱟᱹᱜᱩ ᱨᱩᱣᱟᱹᱲᱮᱜᱼᱟ ᱥᱮ ᱵᱟᱝᱜᱮ ᱦᱟᱸᱜ ᱚᱱᱟᱫᱚ ᱵᱟᱭ ᱢᱮᱱᱚᱜᱚᱜᱼᱟ ᱟᱨ ᱧᱟᱢᱚᱜ ᱠᱷᱟᱱ ᱢᱟ ᱴᱷᱤᱠ ᱜᱮᱭᱟ ᱚᱱᱟ ᱦᱚᱸ ᱟᱨ ᱵᱟᱭ ᱧᱟᱢᱚᱜ ᱠᱷᱟᱱ ᱢᱟ ᱟᱹᱰᱤ ᱠᱚᱥᱴᱚ ᱯᱮᱱᱥᱮᱱ ᱢᱟᱞᱮ ᱤᱭᱟᱹ ᱟᱠᱟᱫ ᱜᱮᱭᱟ ᱮᱢᱟᱞᱮ ᱠᱟᱱ ᱜᱮᱭᱟᱭ ᱯᱮᱱᱥᱮᱱ ᱴᱟᱠᱟ ᱢᱟ ᱦᱩᱱᱟᱹᱝ ᱦᱟᱡᱟᱨ ᱴᱟᱠᱟᱭ ᱮᱢᱟᱞᱮ ᱠᱟᱱᱟ ᱟᱨ ᱱᱤᱛᱚᱜ ᱫᱚ ᱦᱩᱱᱟᱹᱝ ᱟᱨᱦᱚᱸ ᱦᱩᱱᱟᱹᱝ ᱵᱟᱲᱦᱟᱣ ᱧᱚᱜᱚᱜ ᱠᱷᱟᱱ ᱦᱟᱡᱟᱨ ᱴᱟᱠᱟ ᱤᱱᱟᱹ ᱫᱚ ᱫᱩ ᱦᱟᱡᱟᱨ ᱠᱟᱛᱮᱫ ᱢᱟᱹᱦᱱᱟᱹ ᱨᱮᱞᱮ ᱧᱟᱢ ᱠᱷᱟᱱ ᱢᱟ ᱟᱹᱰᱤ ᱱᱟᱯᱟᱭᱚᱜᱼᱟ ᱦᱩᱱᱟᱹᱝ